ᱤᱧ ᱢᱤᱫᱴᱮᱱ ᱥᱮᱢᱯᱩᱧ ᱚᱨᱰᱟᱨ ᱞᱮᱫᱟ ᱚᱱᱞᱟᱭᱤᱱ ᱛᱮ ᱰᱟᱵᱷ ᱥᱮᱢᱯᱩ ᱛᱚ ᱚᱱᱟ ᱥᱮᱢᱯᱩ ᱦᱮᱡ ᱯᱚᱨ ᱵᱟᱨ ᱯᱮ ᱫᱤᱱᱤᱧ ᱥᱮᱢᱯᱩᱭᱮᱱᱟ ᱛᱚ ᱯᱚᱨᱮᱧ ᱧᱮᱞᱮᱜ ᱠᱟᱱᱟ ᱤᱧᱟᱹᱜ ᱩᱵ ᱧᱩᱨᱦᱩ ᱞᱟᱜᱟᱣ ᱮᱱᱟ ᱛᱚ ᱱᱚᱜᱼᱚᱭ ᱤᱧ ᱧᱮᱞ ᱫᱟ ᱟᱹᱰᱤ ᱯᱟᱛᱞᱟ ᱪᱟᱵᱟᱭᱮᱱ ᱛᱤᱧᱟᱹ ᱯᱚᱨᱮ ᱟᱹᱰᱤ ᱠᱷᱟᱨᱟᱯ ᱜᱤᱧ ᱟᱹᱭᱠᱟᱹᱣ ᱠᱮᱫᱟ ᱪᱮᱫᱟᱜ ᱪᱚᱧ ᱦᱟᱛᱟᱣ ᱠᱮᱫ ᱱᱤᱭᱟᱹ ᱥᱮᱢᱯᱩ ᱫᱚ ᱟᱹᱰᱤ ᱠᱷᱟᱨᱟᱯ ᱦᱩᱭᱮᱱ ᱛᱤᱧᱟ